ᱡᱚᱠᱷᱚᱱ ᱤᱧ ᱟᱭᱢᱟ ᱵᱟᱹᱲᱛᱤ ᱦᱚᱲ ᱠᱚ ᱞᱟᱹᱜᱤᱫ ᱤᱧ ᱤᱥᱤᱱᱟ ᱛᱚᱠᱷᱚᱱ ᱵᱟᱨ ᱤᱪᱷᱟᱹᱭᱟᱹ ᱪᱩᱞᱦᱟᱹ ᱨᱮ ᱥᱟᱦᱟᱱ ᱛᱮ ᱡᱩᱞ ᱠᱟᱛᱮ ᱢᱤᱫ ᱥᱟᱨᱮ ᱫᱟᱠᱟ ᱟᱨ ᱢᱤᱫ ᱥᱟᱨᱮ ᱫᱟᱹᱞᱤᱧ ᱪᱚᱫᱟᱭᱟ ᱟᱨ ᱫᱟᱠᱟ ᱟᱨ ᱫᱟᱹᱞ ᱦᱮᱰᱮᱡᱚᱜ ᱚᱠᱛᱮ ᱨᱮ ᱤᱧᱫᱚ ᱯᱮᱸᱭᱟᱡ ᱨᱩᱥᱩᱱ ᱥᱮ ᱟᱫᱟ ᱢᱚᱥᱟᱞᱟ ᱠᱚ ᱤᱧ ᱫᱩᱧ ᱨᱤᱫ ᱥᱩᱢᱩᱝ ᱟ ᱟᱨ ᱚᱱᱟ ᱠᱚ ᱥᱟᱹᱛ ᱥᱟᱹᱛ ᱛᱮᱜᱤ ᱫᱟᱠᱟ ᱟᱨ ᱫᱟᱹᱞ ᱦᱚᱸ ᱤᱥᱤᱱᱚᱜᱼᱟ ᱟᱨ ᱚᱱᱟ ᱛᱟᱭᱱᱚᱢ ᱫᱚ ᱤᱧᱫᱚ ᱥᱚᱵᱡᱤ ᱥᱮ ᱚᱱᱟ ᱦᱟᱹᱠᱩ ᱚᱱᱟ ᱵᱟᱨ ᱫᱷᱟᱨᱮ ᱨᱮ ᱪᱚᱸᱫᱟ ᱠᱟᱛᱮ ᱤᱧ ᱵᱷᱟᱹᱡᱤ ᱠᱚᱣᱟ ᱥᱚᱵᱡᱤ ᱦᱚᱸ ᱢᱤᱫ ᱫᱷᱟᱨᱮᱨᱤᱧ ᱪᱚᱫᱟᱭᱟ ᱥᱚᱵᱡᱤ ᱤᱥᱤᱱᱚᱜᱼᱟ ᱟᱨ ᱚᱱᱛᱮᱨᱮ ᱦᱟᱹᱠᱩ ᱵᱷᱟᱡᱟ ᱦᱚᱸ ᱤᱥᱤᱱᱚᱜᱼᱟ ᱟᱨ ᱦᱟᱹᱠᱩ ᱵᱷᱟᱡᱟ ᱥᱟᱹᱛ ᱠᱟᱛᱮ ᱚᱱᱟ ᱨᱤᱜᱤ ᱚᱱᱟ ᱠᱚᱲᱟᱭ ᱨᱤᱜᱤ ᱟᱨᱚ ᱦᱟᱹᱠᱩ ᱨᱮᱱᱟᱜ ᱢᱚᱥᱚᱞᱟ ᱨᱤᱰᱤ ᱠᱟᱛᱮ ᱟᱨ ᱚᱱᱟ ᱨᱤᱜᱤ ᱤᱥᱤᱱᱚᱜᱼᱟ ᱵᱟᱨ ᱤᱪᱷᱟᱹᱭᱟᱹ ᱨᱮ ᱡᱩᱞ ᱠᱟᱛᱮ ᱟᱨ ᱥᱟᱦᱟᱱ ᱨᱮ ᱟᱹᱰᱤ ᱩᱥᱟᱹᱨᱟ ᱤᱥᱤᱱᱚᱜᱼᱟ ᱟᱨ ᱤᱥᱤᱱ ᱥᱟᱹᱛ ᱠᱟᱛᱮ ᱟᱨ ᱯᱮᱲᱟ ᱠᱚ ᱟᱨ ᱚᱲᱟᱜ ᱨᱮ ᱥᱟᱱᱟᱢ ᱠᱚ ᱦᱟᱹᱴᱤᱧ ᱜᱟᱱᱚᱜᱼᱟ ᱟᱨ ᱥᱳᱢᱚᱭᱨᱮ ᱚᱱᱟ ᱡᱚᱢ ᱠᱚ ᱧᱟᱢᱟ ᱟᱨ ᱥᱮ ᱤᱧ ᱦᱚᱸ ᱡᱚᱢᱤᱧ ᱧᱟᱢᱟ ᱥᱟᱦᱟᱱ ᱟᱨ ᱵᱟᱨ ᱤᱪᱷᱟᱹᱭᱟᱹ ᱪᱩᱞᱦᱟᱹ ᱟᱹᱰᱤ ᱩᱥᱟᱹᱨᱟ ᱜᱮ ᱠᱟᱹᱢᱤ ᱯᱩᱨᱟᱹᱜᱼᱟ